ᱱᱚᱣᱟ ᱫᱚ ᱠᱟᱹᱱᱩ ᱢᱩᱨᱢᱩᱣᱟᱜ ᱴᱨᱮᱞᱟᱨ ᱠᱟᱱᱟ ᱟᱪᱪᱷᱟ ᱤᱧ ᱢᱤᱫᱴᱟᱝ ᱵᱷᱟᱜᱮ ᱪᱷᱤᱴᱤᱧ ᱮᱢᱟᱫ ᱢᱮᱭᱟ ᱪᱮᱫᱠᱟᱢ ᱥᱮᱞᱟᱭ ᱟᱠᱟᱫᱟ

ᱵᱟᱝ ᱦᱩᱭᱟᱠᱟᱱᱟ ᱵᱟᱝ ᱜᱟᱱᱚᱜ ᱠᱟᱱ ᱛᱟᱭᱟ ᱫᱚᱢᱮ ᱴᱟᱹᱭᱤᱴᱚᱜ ᱠᱟᱱᱟ ᱟᱪᱪᱷᱟ ᱤᱧᱫᱚ ᱩᱱᱟ ᱜ ᱫᱟᱢᱛᱮ ᱪᱷᱩᱴᱤᱧ ᱦᱟᱛᱟᱣ ᱠᱮᱫᱟ ᱚᱱᱟ ᱪᱷᱤᱴ ᱫᱚᱢ ᱵᱮᱠᱟᱨ ᱠᱮᱫ ᱛᱤᱧᱟᱹ ᱤᱧᱫᱚ ᱛᱟᱦᱚᱞᱮ ᱟᱫᱚ ᱫᱚᱲᱦᱟ ᱠᱟᱨ ᱛᱮᱫᱚ ᱠᱚ ᱫᱚᱲᱦᱟ ᱠᱟᱨ ᱛᱮᱫᱚ ᱤᱧᱫᱚ ᱯᱚᱭᱥᱟ ᱫᱚ ᱵᱟ ᱧ ᱮᱢᱟᱢᱟ ᱦᱩᱸ ᱛᱟᱦᱚᱞᱮ ᱤᱧᱫᱚ ᱤᱱᱟ ᱫᱟᱢ ᱛᱮᱜᱮ ᱤᱧᱫᱚ ᱯᱚᱭᱥᱟ ᱫᱚ ᱫᱚᱲᱦᱟ ᱫᱚ ᱵᱟ ᱧ ᱮᱢᱟᱢᱟ ᱦᱚᱸ ᱦᱩᱸ ᱟᱨ ᱪᱮᱫᱠᱟᱱ ᱪᱷᱤᱴᱤᱧ ᱮᱢᱟᱠᱟᱫ ᱢᱮᱭᱟ ᱫᱟᱹᱢᱤ ᱪᱷᱤᱴ ᱚᱱᱠᱟᱱ ᱫᱟᱹᱢᱤ ᱪᱷᱤᱴ ᱜᱮ ᱮᱢ ᱦᱩᱭᱩᱜ ᱛᱟᱢᱟ ᱟᱢ ᱦᱚᱸ ᱦᱚᱸ ᱴᱷᱤᱠ ᱜᱮᱭᱟ ᱛᱟᱦᱚᱞᱮ ᱤᱱᱟ ᱠᱟᱛᱷᱟ ᱜᱮ ᱦᱚᱸ